ᱥᱟᱱᱛᱟᱲᱤ ᱯᱟᱹᱨᱥᱤ ᱡᱮᱢᱚᱱ ᱠᱤ ᱥᱟᱱᱛᱟᱲᱤ ᱯᱟᱹᱨᱥᱤᱫᱚ ᱟᱹᱰᱤ ᱥᱚᱨᱮᱥ ᱯᱟᱹᱨᱥᱤ ᱠᱟᱱᱟ ᱡᱮᱢᱚᱱᱠᱤ ᱟᱞᱮ ᱥᱟᱱᱛᱟᱲᱤ ᱯᱟᱹᱨᱥᱤᱫᱚ ᱡᱚᱛᱚ ᱦᱚᱲᱫᱚ ᱵᱟᱠᱚ ᱠᱟᱞᱪᱟᱨ ᱫᱟᱲᱮᱜᱼᱟ ᱟᱨ ᱡᱚᱛᱚ ᱦᱚᱲᱫᱚ ᱵᱟᱠᱚ ᱨᱚᱲ ᱫᱟᱲᱮᱜᱼᱟ ᱥᱟᱱᱛᱟᱞᱤ ᱛᱮᱫᱚ ᱡᱮᱢᱚᱱᱠᱤ ᱥᱟᱱᱛᱟᱞ ᱦᱚᱲᱜᱮ ᱥᱟᱱᱛᱟᱞᱤ ᱯᱟᱹᱨᱥᱤ ᱫᱚᱠᱚ ᱵᱮᱵᱷᱟᱨ ᱫᱟᱲᱮᱜᱼᱟ ᱟᱨ ᱚᱠᱚᱭᱠᱚ ᱵᱟᱰᱟᱭᱟ ᱩᱱᱠᱩᱠᱚ ᱵᱮᱵᱚᱦᱟᱨ ᱫᱟᱲᱮᱜᱼᱟ ᱮᱴᱟᱜ ᱮᱴᱟᱜ ᱦᱤᱱᱫᱩ ᱫᱷᱚᱨᱢᱚ ᱦᱚᱲᱫᱚ ᱵᱟᱠᱚ ᱥᱟᱱᱛᱟᱞᱤ ᱯᱟᱹᱨᱥᱤᱫᱚ ᱵᱟᱠᱚ ᱨᱚᱲ ᱫᱟᱲᱮᱜᱼᱟ ᱡᱮᱢᱚᱱᱠᱤ ᱩᱱᱠᱩᱦᱚᱸ ᱟᱠᱚ ᱞᱮᱠᱟ ᱛᱮᱠᱚ ᱨᱚᱲᱟ ᱟᱨ ᱟᱞᱮᱦᱚᱸ ᱟᱞᱮ ᱞᱮᱠᱟ ᱛᱮᱞᱮ ᱨᱚᱲᱟ ᱠᱤᱱᱛᱩ ᱱᱚᱣᱟᱜᱮ ᱨᱚᱲᱚᱜ ᱠᱟᱱᱟ ᱡᱮ ᱦᱤᱱᱫᱩ ᱠᱚᱫᱚ ᱥᱮ ᱵᱟᱝᱜᱟᱞᱤ ᱠᱚᱫᱚ ᱵᱟᱝᱜᱟ ᱞᱮᱠᱟᱛᱮᱫ ᱩᱱᱠᱩᱦᱚᱸ ᱨᱚᱲ ᱠᱟᱛᱮᱫ ᱵᱩᱡᱷᱟᱹᱣ ᱚᱪᱚᱠᱚ ᱦᱩᱭᱩᱜᱼᱟ ᱡᱮᱢᱚᱱᱠᱤ ᱡᱮᱢᱚᱱ ᱚᱠᱚᱭᱮ ᱵᱟᱰᱟᱭᱟ ᱚᱠᱚᱭᱮ ᱵᱟᱰᱟᱭᱟ ᱩᱱᱤᱜᱮ ᱞᱟᱹᱭ ᱠᱟᱛᱮᱫ ᱩᱱᱤ ᱴᱮᱱᱥᱯᱟᱨ ᱠᱟᱛᱮᱫᱼᱮ ᱞᱟᱹᱭᱟᱭ ᱟᱨ ᱚᱠᱚᱭ ᱵᱟᱭ ᱵᱟᱰᱟᱭᱟ ᱩᱱᱤᱦᱚᱸ ᱡᱮᱢᱚᱱᱠᱤ ᱤᱧᱦᱚᱸ ᱵᱟᱥᱮᱪ ᱵᱟᱝᱞᱟᱛᱮ ᱵᱟᱹᱧ ᱨᱚᱲ ᱫᱟᱲᱮᱜᱠᱟᱱ ᱛᱳ ᱤᱧᱦᱚᱸ ᱪᱮᱠᱟᱛᱮᱧ ᱞᱟᱹᱭᱟ ᱛᱟᱦᱚᱞᱮ ᱚᱠᱚᱭᱮ ᱵᱟᱰᱟᱭᱟ ᱩᱱᱤᱧ ᱞᱟᱹᱭᱟᱭᱟ ᱩᱱᱤ ᱴᱷᱮᱡᱠᱷᱚᱡ ᱢᱟᱱᱮ ᱴᱨᱟᱱᱯᱷᱟᱨ ᱠᱟᱛᱮᱫᱼᱮ ᱞᱟᱹᱭᱟ ᱡᱮᱢᱚᱱ ᱦᱤᱱᱫᱤ ᱛᱮᱦᱚᱸ ᱟᱨ ᱟᱞᱮ ᱥᱟᱱᱛᱟᱲᱤ ᱯᱟᱹᱨᱥᱤ ᱦᱚᱲᱫᱚ ᱢᱟᱱᱮ ᱡᱚᱛᱚ ᱨᱚᱠᱚᱢᱛᱮᱠᱚ ᱨᱚᱲ ᱫᱟᱲᱮᱜᱼᱟ ᱡᱮᱢᱚᱱ ᱦᱤᱱᱫᱤ ᱵᱟᱝᱞᱟ ᱡᱚᱛᱚ ᱜᱮᱠᱚ ᱞᱟᱹᱭ ᱫᱟᱲᱟᱮᱜᱼᱟ ᱟᱨ ᱮᱴᱟᱜ ᱪᱷᱟᱹᱛᱤᱠ ᱡᱟᱹᱛᱤ ᱠᱚᱫᱚ ᱵᱟᱠᱚ ᱞᱟᱹᱭ ᱫᱟᱲᱮᱜᱼᱟ ᱟᱨ ᱥᱟᱱᱛᱟᱲᱤ ᱯᱟᱹᱨᱥᱤᱫᱚ ᱟᱹᱰᱤ ᱥᱚᱨᱮᱥ ᱯᱟᱹᱨᱥᱤ ᱠᱟᱱᱟ ᱟᱨ ᱫᱤᱠᱩᱦᱚᱸ ᱟᱠᱚ ᱞᱮᱠᱟᱛᱮᱜᱮ ᱨᱚᱲᱟᱠᱚ ᱦᱩᱭᱩᱜᱼᱟ ᱟᱨ ᱵᱩᱡᱷᱟᱹᱣ ᱦᱚᱪᱚᱠᱚ ᱦᱩᱭᱩᱜᱼᱟ ᱚᱱᱟᱜᱮ